ᱢᱤᱫᱴᱟᱝ ᱨᱮᱞ ᱜᱟᱹᱰᱤ ᱫᱚ ᱟᱹᱰᱤ ᱡᱮᱞᱮᱝ ᱛᱟᱦᱮᱸᱱᱟ ᱟᱨ ᱱᱚᱣᱟ ᱨᱮᱞ ᱜᱟᱹᱰᱤ ᱫᱚ ᱯᱳᱭᱞᱳ ᱨᱮ ᱤᱧᱡᱤᱱ ᱟᱨ ᱚᱱᱟ ᱛᱟᱭᱚᱢ ᱟᱹᱰᱤᱜᱟᱱ ᱵᱩᱜᱤ ᱠᱚ ᱛᱟᱦᱮᱸᱱᱟ ᱱᱚᱣᱟ ᱨᱮᱞ ᱜᱟᱹᱰᱤ ᱫᱚ ᱮᱴᱟᱜ ᱥᱚᱲᱚᱠ ᱛᱮᱫᱚ ᱵᱟᱝ ᱪᱟᱞᱟᱜᱼᱟ ᱨᱮᱞ ᱥᱚᱲᱚᱠ ᱪᱮᱛᱟᱱᱛᱮ ᱪᱟᱞᱟᱜ ᱛᱟᱦᱮᱸᱱᱟ ᱟᱨ ᱱᱚᱣᱟ ᱨᱮᱞ ᱜᱟᱹᱰᱤ ᱨᱮᱱᱟᱜ ᱪᱟᱠᱟ ᱫᱚ ᱢᱮᱲᱦᱮᱰ ᱨᱮᱱᱟᱜ ᱛᱟᱦᱮᱸᱱᱟ ᱟᱨ ᱱᱚᱣᱟ ᱨᱮᱞ ᱜᱟᱹᱰᱤ ᱫᱚ ᱠᱟᱨᱮᱱ ᱥᱮ ᱵᱤᱡᱽᱞᱤᱛᱮ ᱪᱟᱞᱟᱜ ᱛᱟᱦᱮᱸᱱᱟ ᱟᱨ ᱱᱚᱣᱟ ᱨᱮᱞᱜᱟᱹᱰᱤ ᱨᱮᱫᱚ ᱟᱹᱰᱤᱜᱟᱱ ᱵᱩᱜᱤ ᱠᱚ ᱛᱟᱦᱮᱱ ᱛᱮ ᱚᱱᱟ ᱨᱮ ᱟᱹᱰᱤ ᱜᱟᱱ ᱥᱤᱴ ᱠᱚ ᱛᱟᱦᱮᱸᱱᱟ ᱟᱨ ᱢᱤᱫᱥᱟᱶᱛᱮ ᱟᱹᱰᱤᱜᱟᱱ ᱦᱚᱲ ᱱᱚᱣᱟ ᱨᱮᱞᱜᱟᱹᱰᱤ ᱛᱮᱠᱚ ᱟᱹᱰᱤ ᱥᱟᱺᱜᱤᱧ ᱠᱚ ᱪᱟᱞᱟᱣ ᱫᱟᱲᱮᱭᱟᱜᱼᱟ ᱟᱨ ᱱᱚᱣᱟ ᱨᱮᱞᱜᱟᱹᱰᱤ ᱨᱮᱫᱚ ᱟᱹᱰᱤ ᱠᱚᱢ ᱚᱠᱛᱚ ᱛᱮᱜᱮ ᱟᱹᱰᱤ ᱡᱷᱟᱹᱞᱮᱢ ᱪᱟᱞᱟᱣ ᱫᱟᱲᱮᱭᱟᱜᱼᱟ ᱱᱚᱣᱟ ᱨᱮᱞ ᱜᱟᱹᱰᱤᱨᱮ ᱫᱮᱡᱚᱜ ᱞᱟᱹᱜᱤᱫ ᱫᱚ ᱴᱤᱠᱤᱴ ᱞᱟᱜᱟᱣ ᱦᱩᱭᱩᱜ ᱴᱤᱠᱤᱴ ᱞᱟᱦᱜᱟᱜᱼᱟ ᱟᱨ ᱚᱱᱟ ᱴᱤᱠᱤᱴ ᱫᱚ ᱥᱴᱮᱥᱚᱱ ᱨᱮ ᱧᱟᱢᱚᱜᱼᱟ ᱟᱨ ᱱᱚᱣᱟ ᱨᱮᱞ ᱜᱟᱹᱰᱤ ᱛᱤᱸᱜᱩ ᱞᱟᱹᱜᱤᱫ ᱫᱚ ᱟᱹᱰᱤᱜᱟᱱ ᱥᱴᱮᱥᱚᱱ ᱠᱚ ᱢᱮᱱᱟᱜᱼᱟ ᱡᱟᱦᱟᱸ ᱫᱚ ᱜᱚᱴᱟ ᱯᱚᱱᱚ ᱨᱮ ᱜᱮ ᱨᱮᱞ ᱥᱚᱲᱚᱠ ᱢᱮᱱᱟᱜ ᱟᱠᱟᱫᱟ ᱤᱧ ᱫᱚ ᱨᱮᱞ ᱜᱟᱹᱰᱤᱛᱮ ᱟᱥᱟᱱᱥᱳᱞ ᱠᱷᱚᱱ ᱵᱚᱨᱫᱷᱚᱢᱟᱱ ᱠᱳᱞᱠᱟᱛᱟ ᱚᱱᱟ ᱵᱮᱜᱚᱨ ᱦᱚᱸ ᱮᱴᱟᱜ ᱯᱚᱱᱚᱛ ᱦᱚᱸᱧ ᱪᱟᱞᱟᱣ ᱵᱟᱲᱟᱣ ᱠᱟᱱᱟ